ᱡᱚᱦᱟᱨ ᱜᱮ ᱥᱟᱱᱟᱢ ᱪᱟᱥᱚᱜ ᱵᱟᱵᱟ ᱠᱚᱴᱷᱮᱱ ᱟᱯᱮᱴᱷᱮᱱ ᱢᱤᱫᱴᱷᱮᱱ ᱜᱮ ᱟᱨᱫᱟᱥ ᱤᱧ ᱫᱚᱦᱚᱭᱮᱫᱟ ᱡᱮ ᱡᱟᱦᱟᱱᱟᱜ ᱜᱮᱵᱚ ᱪᱟᱥ ᱟᱹᱞᱩ ᱯᱚᱴᱚᱞ ᱥᱮ ᱵᱮᱸᱜᱟᱲ ᱠᱚᱜᱮ ᱥᱮ ᱦᱳᱲᱳ ᱥᱮ ᱰᱷᱮᱸᱲᱚᱥ ᱥᱮ ᱠᱩᱲᱪᱟᱹ ᱡᱟᱦᱟᱱᱟᱜ ᱜᱮᱢ ᱪᱟᱥᱼᱟ ᱡᱟᱛᱮ ᱢᱚᱡᱽ ᱛᱮ ᱯᱷᱚᱞᱚᱱᱚᱜ ᱥᱟᱦᱟᱨ ᱵᱮᱥ ᱢᱚᱡᱽ ᱮᱢ ᱞᱟᱜᱟᱣ ᱟᱨ ᱚᱱᱟᱠᱚ ᱟᱢ ᱢᱚᱡᱽ ᱛᱮᱢ ᱦᱩᱭ ᱦᱚᱪᱚ ᱞᱮᱠᱷᱟᱡ ᱫᱤᱥᱚᱢ ᱦᱚ ᱴᱷᱮᱡ ᱢᱤᱫᱴᱮᱱ ᱠᱟᱛᱷᱟᱢ ᱩᱪᱷᱟᱹᱱᱟ ᱡᱮ ᱱᱚᱜᱼᱚᱸᱭ ᱤᱧ ᱢᱤᱫᱴᱮᱱ ᱪᱟᱹᱥᱤ ᱦᱩᱭ ᱠᱟᱛᱮᱫ ᱟᱹᱞᱩ ᱥᱮ ᱵᱮᱸᱜᱟᱲ ᱤᱧ ᱪᱟᱥ ᱞᱮᱫᱟ ᱡᱮᱢᱚᱱ ᱱᱚᱝᱠᱟᱧ ᱦᱩᱭ ᱦᱚᱪᱚ ᱠᱟᱜᱼᱟ ᱛᱚ ᱟᱢ ᱩᱱᱠᱩ ᱴᱷᱮᱱ ᱱᱮᱦᱚᱨ ᱮᱢ ᱮᱢᱟᱣ ᱠᱚᱣᱟ ᱡᱟᱛᱮ ᱟᱯᱮ ᱦᱚᱸ ᱱᱚᱝᱠᱟ ᱪᱮᱥᱴᱟᱭ ᱛᱟᱵᱚᱱ ᱯᱮ ᱱᱚᱝᱠᱟ ᱜᱮ ᱯᱷᱚᱥᱚᱞ ᱦᱩᱭ ᱦᱚᱪᱚᱭ ᱛᱟᱵᱚᱱ ᱯᱮ ᱪᱮᱫᱟᱜ ᱡᱮ ᱱᱤᱭᱟᱹ ᱯᱚᱨ ᱡᱟᱛᱮ ᱟᱨᱦᱚᱸ ᱡᱟᱦᱟᱸᱭ ᱜᱮ ᱟᱹᱞᱩ ᱯᱚᱴᱚᱞ ᱵᱮᱸᱜᱟᱲ ᱥᱮ ᱰᱷᱮᱬᱚᱥ ᱥᱮ ᱢᱟᱹᱨᱤᱪ ᱮ ᱪᱟᱥ ᱡᱟᱛᱮ ᱢᱚᱡᱽ ᱛᱮᱭ ᱦᱩᱭ ᱦᱚᱪᱚᱭ ᱤᱱᱟᱹ ᱢᱮᱱ ᱠᱟᱛᱮᱫ ᱜᱮ ᱤᱧᱟᱹᱜ ᱠᱟᱹᱴᱤᱡ ᱢᱟᱪᱷᱟ ᱞᱟᱹᱭ ᱤᱧ ᱢᱩᱪᱟᱹᱫ ᱮᱫ ᱛᱟᱵᱳᱱᱟ